ᱦᱮᱞᱳ ᱦᱮᱞᱳ ᱚ ᱞᱟᱹᱭᱮᱫᱼᱟ ᱞᱤᱧ ᱠᱤ ᱦᱳᱴᱮᱞ ᱢᱮᱱᱮᱡᱟᱨ ᱜᱮᱵᱤᱱ ᱞᱟᱹᱭᱮᱫᱼᱟ ᱥᱮ ᱚ ᱞᱟᱹᱭᱮᱫ ᱛᱟᱦᱮᱱᱟᱞᱤᱧ ᱠᱤ ᱨᱩᱢ ᱠᱚ ᱢᱮᱱᱟᱜ ᱟᱥᱮ ᱪᱮᱫ ᱞᱮᱠᱟ ᱚ ᱪᱮᱫ ᱞᱮᱠᱟ ᱚᱱᱟ ᱨᱮᱱᱟᱜ ᱜᱚᱱᱚᱝ ᱠᱚᱫᱚ ᱟᱨ ᱪᱮᱫ ᱞᱮᱠᱟ ᱪᱮᱫ ᱞᱮᱠᱟᱱᱟᱜ ᱠᱚ ᱢᱮᱱᱟᱜᱼᱟ ᱠᱟᱹᱴᱤᱡ ᱞᱟᱹᱭ ᱧᱚᱜ ᱵᱤᱱ ᱥᱮ ᱚ ᱦᱚᱸ ᱚ ᱟᱨ ᱵᱟᱨ ᱦᱟᱡᱟᱨ ᱯᱮ ᱦᱟᱡᱟᱨ ᱤᱱᱟᱹ ᱠᱚᱨᱮᱱᱟᱜ ᱫᱚ ᱪᱮᱫ ᱞᱮᱠᱟ ᱨᱩᱢ ᱠᱚ ᱠᱟᱱᱟ ᱪᱮᱫ ᱞᱮᱠᱟ ᱯᱟᱝᱠᱷᱟ ᱠᱚ ᱪᱮᱫ ᱞᱮᱠᱟ ᱥᱩᱵᱤᱫᱷᱟ ᱢᱮᱱᱟᱜᱼᱟ ᱚᱱᱟ ᱠᱚᱨᱮᱫ ᱚ ᱦᱚᱸ ᱟᱨ ᱟᱨ ᱛᱟᱦᱞᱮ ᱮᱥᱤ ᱯᱟᱝᱠᱷᱟ ᱨᱮᱫᱚ ᱛᱤᱱᱟᱹᱜ ᱜᱟᱱ ᱟᱨ ᱚᱱᱟ ᱨᱮᱫᱚ ᱚᱱᱟ ᱨᱮᱫᱚ ᱡᱚᱢᱼᱧᱩ ᱫᱚ ᱚᱸᱰᱮ ᱦᱳᱴᱮᱞ ᱨᱮᱱᱟᱜ ᱜᱮ ᱚ ᱦᱚᱸ ᱟᱨ ᱚᱱᱮ ᱢᱚᱬᱮ ᱦᱟᱡᱟᱨ ᱠᱚᱛᱮ ᱜᱟᱱᱜᱮ ᱡᱟᱦᱟᱸ ᱠᱚ ᱡᱚᱛᱚ ᱥᱩᱵᱤᱫᱷᱟ ᱛᱟᱦᱮᱱ ᱢᱟ ᱚᱱᱠᱟᱱᱟᱜ ᱠᱚᱜᱮᱞᱤᱧ ᱫᱚᱨᱠᱟᱨᱟᱜ ᱠᱟᱱ ᱛᱟᱦᱮᱱᱟ